ᱦᱮᱞᱳ ᱟᱢ ᱚᱠᱟᱨᱮ ᱢᱮᱱᱟᱜ ᱟᱠᱟᱫ ᱢᱮᱭᱟ ᱤᱧᱫᱚ ᱵᱟᱥ ᱥᱴᱮᱱᱰ ᱨᱤᱧ ᱟᱬᱜᱳ ᱟᱠᱟᱱᱟ ᱚᱠᱟ ᱴᱷᱮᱱ ᱢᱮᱱᱟᱜ ᱟᱠᱟᱫ ᱢᱮᱭᱟ ᱟᱢ ᱚᱠᱟᱨᱮ ᱢᱮᱱᱟᱜ ᱟᱠᱟᱫ ᱢᱮᱭᱟ ᱵᱟᱹᱧ ᱧᱮᱧᱟᱢᱮᱫ ᱢᱮᱭᱟ ᱱᱚᱸᱰᱮᱧ ᱛᱤᱸᱜᱩ ᱟᱠᱟᱱᱟ ᱢᱤᱫᱴᱮᱱ ᱫᱚᱠᱟᱱ ᱥᱩᱨ ᱨᱮ ᱤᱧ ᱞᱳᱠᱮᱥᱚᱱᱤᱧ ᱵᱷᱮᱡᱟ ᱟᱢ ᱠᱟᱱᱟ ᱚᱱᱟ ᱞᱳᱠᱮᱥᱮᱱ ᱨᱮ ᱧᱮᱞ ᱠᱟᱛᱮᱜ ᱦᱤᱡᱩᱜ ᱢᱮ ᱱᱚᱸᱰᱮᱧ ᱛᱤᱸᱜᱩ ᱟᱠᱟᱱᱟ